ᱟᱞᱮ ᱢᱤᱫ ᱡᱟᱭᱜᱟ ᱪᱟᱞᱟᱜ ᱞᱟᱹᱜᱤᱫ ᱛᱮ ᱜᱟᱹᱰᱤ ᱠᱚ ᱦᱚᱲᱠᱚ ᱡᱚᱛᱚ ᱠᱚ ᱨᱮᱰᱤ ᱴᱷᱤᱠ ᱜᱮᱭᱟ ᱠᱤᱱᱛᱩ ᱰᱨᱟᱭᱵᱷᱟᱨ ᱠᱤᱪᱷᱩ ᱛᱮᱜᱮ ᱯᱷᱳᱱ ᱵᱟᱭ ᱨᱤᱥᱤᱵᱽ ᱮᱫᱟ ᱟᱫᱚ ᱵᱟᱭ ᱨᱤᱥᱤᱵᱷᱮᱜ ᱠᱟᱱ ᱠᱷᱟᱡ ᱱᱤᱛᱚᱜ ᱴᱨᱟᱵᱷᱮᱞ ᱮᱡᱮᱱᱥᱤ ᱨᱮ ᱯᱷᱳᱱ ᱠᱟᱛᱮ ᱩᱱᱤ ᱰᱨᱟᱭᱵᱷᱟᱨ ᱡᱟᱦᱟᱸ ᱯᱟᱸᱥᱥᱳ ᱴᱟᱠᱟ ᱛᱮᱞᱮ ᱵᱩᱠᱤᱝ ᱞᱮᱫᱮᱭᱟ ᱚᱱᱟ ᱯᱚᱭᱥᱟ ᱟᱨᱠᱤ ᱨᱩᱣᱟᱹᱲ ᱟᱞᱮᱭᱟᱭ ᱢᱟ ᱟᱨ ᱟᱞᱮ ᱟᱹᱰᱤ ᱡᱩᱨᱤ ᱨᱮ ᱜᱮ ᱪᱟᱞᱟᱜ ᱞᱟᱜᱟᱣ ᱞᱮᱭᱟ ᱮᱴᱟᱜ ᱰᱟᱭᱵᱷᱟᱨ ᱞᱮ ᱦᱚᱦᱚ ᱟᱭᱟ ᱟᱨ ᱟᱨ ᱮᱴᱟᱜ ᱰᱟᱭᱵᱷᱟᱨ ᱫᱟᱨᱟᱭ ᱛᱮ ᱱᱚᱣᱟ ᱜᱟᱹᱰᱤ ᱫᱚ ᱞᱮ ᱤᱫᱤᱭᱟ ᱟᱨ ᱚᱱᱟ ᱡᱟᱭᱜᱟ ᱨᱮᱞᱮ ᱥᱮᱴᱮᱨᱚᱜ ᱢᱟ